ᱫᱟᱬᱟᱱ ᱵᱚᱞᱛᱮ ᱫᱚ ᱪᱟᱞᱟᱣ ᱟᱠᱟᱱ ᱜᱤᱭᱟᱹᱧ ᱯᱮᱭᱟ ᱡᱟᱭᱜᱟ ᱡᱮᱭᱥᱮ ᱠᱮ ᱢᱤᱫᱴᱮᱱ ᱦᱩᱭᱩᱜ ᱠᱟᱱᱟ ᱩᱸᱜ ᱫᱤᱜᱷᱟ ᱢᱤᱫᱴᱮᱱ ᱦᱩᱭᱩᱜ ᱠᱟᱱᱟ ᱯᱩᱨᱤ ᱮᱸᱜ ᱟᱨ ᱢᱤᱫᱴᱮᱱ ᱦᱩᱭᱩᱜ ᱠᱟᱱᱟ ᱦᱟᱡᱟᱨᱫᱩᱣᱟᱨᱤ ᱡᱮᱭᱥᱮᱠᱮ ᱚᱱᱟ ᱢᱚᱫᱽ ᱨᱮ ᱫᱚ ᱯᱩᱨᱤ ᱜᱮ ᱢᱟᱱᱮ ᱟᱹᱰᱤ ᱨᱟᱹᱥᱠᱟᱹᱧ ᱵᱩᱡ ᱠᱮᱫᱟ ᱪᱮᱫᱟᱜ ᱥᱮ ᱚᱸᱰᱮ ᱫᱚ ᱵᱚᱱᱫᱷᱩ ᱠᱚ ᱱᱤᱭᱮ ᱞᱮ ᱪᱟᱞᱟᱣ ᱞᱮᱱᱟ ᱞᱮ ᱟᱨ ᱢᱤᱫᱴᱮᱱ ᱜᱟᱹᱰᱤ ᱮᱸᱜ ᱮᱥᱠᱳᱨᱯᱤᱭᱳ ᱜᱟᱹᱰᱤ ᱵᱷᱟᱲᱟ ᱠᱟᱛᱮᱫ ᱞᱮ ᱪᱟᱞᱟᱣ ᱞᱮᱱᱟ ᱟᱨ ᱚᱸᱰᱮ ᱪᱟᱞᱟᱣ ᱠᱟᱛᱮᱫ ᱦᱚᱸᱜᱼᱚᱭ ᱡᱮ ᱢᱤᱫᱴᱮᱱ ᱦᱳᱴᱮᱞ ᱞᱮ ᱵᱩᱠᱤᱝ ᱠᱟᱛᱮᱫ ᱞᱮ ᱛᱟᱦᱮᱸᱭᱮᱱᱟ ᱛᱟᱨᱯᱚᱨᱮ ᱛᱟᱦᱮᱸᱞᱮᱱᱟ ᱛᱟᱨᱯᱚᱨ ᱡᱚᱜᱚᱱᱱᱟᱛᱷ ᱢᱚᱱᱫᱤᱨ ᱞᱮ ᱵᱚᱞᱚ ᱞᱮᱱᱟ ᱡᱚᱜᱚᱱᱱᱟᱛᱷ ᱢᱚᱱᱫᱤᱨ ᱵᱚᱞᱚ ᱠᱟᱛᱮᱫ ᱚᱸᱰᱮ ᱯᱩᱡᱟᱹ ᱮᱢ ᱠᱟᱛᱮᱫ ᱮᱸᱜ ᱡᱚᱜᱚᱱᱱᱟᱛᱷ ᱵᱷᱳᱜᱽ ᱚᱱᱟ ᱯᱨᱚᱥᱟᱫ ᱠᱚ ᱮᱢᱟᱜ ᱞᱮᱭᱟ ᱮᱵᱚᱝ ᱦᱟᱸᱰᱮ ᱦᱮᱡ ᱠᱟᱛᱮᱫ ᱛᱟᱨᱯᱚᱨᱮᱨ ᱫᱤᱱ ᱦᱳᱴᱮᱞ ᱨᱮ ᱛᱟᱦᱮᱸᱠᱟᱛᱮᱫ ᱩᱸᱜ ᱛᱟᱨᱯᱚᱨᱮᱨ ᱫᱤᱱ ᱞᱮ ᱪᱟᱞᱟᱣ ᱮᱱᱟ ᱥᱚᱢᱩᱫᱨᱚ ᱥᱚᱢᱩᱫᱨᱚ ᱨᱮ ᱰᱟᱹᱵᱨᱟᱹᱭᱮᱱᱟ ᱚᱸᱰᱮ ᱛᱟᱦᱮᱸᱯᱚᱨ ᱛᱟᱨᱯᱚᱨᱮ ᱚᱸᱰᱮ ᱠᱷᱚᱱ ᱩᱸᱜ ᱦᱮᱡ ᱠᱟᱛᱮᱫ ᱟᱵᱟᱨ ᱛᱟᱨᱯᱚᱨᱮᱨ ᱫᱤᱱ ᱞᱮ ᱪᱟᱞᱟᱣ ᱮᱱᱟ ᱮᱸᱜ ᱪᱤᱞᱠᱟᱦᱨᱚᱫ ᱪᱤᱞᱠᱦᱨᱚᱫ ᱨᱮ ᱪᱟᱞᱟᱣ ᱠᱟᱛᱮᱫ ᱚᱸᱰᱮ ᱟᱭᱢᱟ ᱨᱚᱠᱚᱢ ᱡᱚᱢᱟᱜ ᱠᱚ ᱟᱹᱠᱷᱨᱤᱧᱮᱫ ᱛᱟᱦᱮᱸᱱᱟ ᱚᱱᱟ ᱢᱚᱫᱽ ᱨᱮ ᱢᱚᱸᱡᱽ ᱜᱮ ᱤᱪᱟᱹᱜ ᱦᱟᱠᱩ ᱦᱟᱛᱟᱣ ᱮᱱᱟ ᱟᱹᱰᱤ ᱥᱤᱵᱤᱞ ᱜᱮ ᱟᱹᱭᱠᱟᱹᱜ ᱠᱟᱱ ᱛᱟᱦᱮᱸᱱᱟ ᱱᱚᱶᱟ ᱜᱮ ᱢᱟᱱᱮ ᱠᱩᱥᱤᱭᱟᱱ ᱰᱟᱭᱜᱟ ᱫᱚ ᱛᱟᱦᱮᱸᱠᱟᱱᱟ ᱮᱠᱢᱟᱛᱨᱚ ᱯᱩᱨᱤ ᱜᱮ